ᱵᱟᱯᱞᱟ ᱟᱨᱵᱟᱝ ᱵᱟᱯᱞᱟ ᱞᱮᱠᱟᱱ ᱚᱱᱠᱟᱱ ᱢᱟᱨᱟᱝ ᱡᱟᱦᱟᱸ ᱯᱚᱨᱚᱵᱽ ᱯᱩᱱᱟᱹᱭ ᱡᱟᱦᱟᱸᱜᱮ ᱦᱩᱭᱩᱜᱼᱟ ᱚᱱᱟ ᱠᱚᱨᱮᱜ ᱰᱷᱮᱨ ᱫᱟᱜ ᱵᱚᱱᱫᱮᱡ ᱨᱮᱫᱚ ᱱᱚᱣᱟᱜᱤᱧ ᱢᱮᱱᱟ ᱥᱩᱨ ᱥᱩᱯᱩᱨ ᱯᱚᱧᱪᱟᱭᱮᱛ ᱟᱨ ᱵᱟᱝᱠᱷᱟᱱ ᱜᱨᱟᱢ ᱯᱚᱧᱪᱟᱭᱮᱛ ᱨᱮ ᱫᱚᱨᱠᱷᱟᱥᱛᱚ ᱢᱟᱱᱮ ᱟᱨᱡᱤ ᱥᱟᱠᱟᱢ ᱫᱟᱹᱠᱷᱤᱞ ᱦᱩᱭᱩᱜᱼᱟ ᱮᱢ ᱦᱩᱭᱩᱜᱼᱟ ᱟᱨ ᱵᱟᱝᱠᱷᱟᱱ ᱡᱩᱫᱤ ᱢᱮᱱᱟᱜᱼᱟ ᱚᱱᱟ ᱥᱩᱨ ᱨᱮ ᱯᱳᱨᱚᱥᱳᱵᱷᱟ ᱚᱱᱟ ᱯᱳᱨᱚᱥᱚᱵᱷᱟ ᱠᱷᱚᱱ ᱦᱚᱸ ᱫᱟᱜ ᱫᱚᱨᱠᱷᱟᱥᱛᱚ ᱥᱮ ᱟᱨᱡᱤ ᱛᱟᱞᱟᱛᱮ ᱧᱟᱢ ᱫᱟᱲᱮᱭᱟᱜᱼᱟ ᱡᱟᱦᱟᱸ ᱫᱚ ᱯᱳᱨᱚᱥᱚᱵᱷᱟ ᱠᱚᱛᱨᱤ ᱯᱚᱠᱠᱷᱚ ᱟᱨ ᱵᱟᱝ ᱜᱨᱟᱢ ᱯᱚᱧᱪᱟᱭᱮᱛ ᱠᱚᱛᱨᱤ ᱯᱚᱠᱠᱷᱚ ᱚᱱᱟ ᱟᱛᱳ ᱨᱮᱥᱮ ᱚᱱᱟ ᱚᱲᱟᱜ ᱨᱮᱭᱟᱜ ᱵᱟᱯᱞᱟᱨᱮ ᱟᱨ ᱵᱟᱝ ᱚᱱᱟ ᱮᱞᱟᱠᱟ ᱨᱮᱱᱟᱜ ᱠᱳᱱᱚ ᱡᱚᱢᱮᱞᱟᱭ ᱨᱮ ᱫᱟᱜ ᱠᱚ ᱥᱟᱯᱞᱟᱭ ᱫᱟᱲᱮᱭᱟᱜᱼᱟ ᱴᱮᱝᱠ ᱢᱟᱨᱯᱷᱚᱛ ᱛᱮ ᱟᱨ ᱵᱟᱝ ᱡᱩᱫᱤ ᱚᱱᱟ ᱵᱟᱵᱚᱱ ᱵᱮᱵᱚᱥᱛᱷᱟᱭᱟ ᱚᱸᱰᱮ ᱟᱛᱳ ᱢᱟᱹᱡᱷᱤ ᱵᱟᱵᱟ ᱥᱮ ᱡᱟᱦᱟᱸᱭ ᱜᱩᱨᱤᱵ ᱵᱟᱯᱞᱟᱜ ᱠᱟᱱᱟᱭ ᱡᱟᱦᱟᱸ ᱨᱮ ᱥᱟᱯᱲᱟᱣ ᱠᱟᱱᱟᱭ ᱥᱮ ᱡᱟᱦᱟᱸ ᱨᱮ ᱥᱟᱯᱲᱟᱣ ᱠᱟᱱᱟ ᱡᱟᱦᱟᱱᱟᱜ ᱜᱮ ᱚᱸᱰᱮᱱ ᱠᱩᱢᱩᱴ ᱠᱚ ᱱᱚᱣᱟ ᱠᱚ ᱵᱚᱱᱫᱮᱡᱽ ᱫᱟᱲᱮᱭᱟᱜᱼᱟ ᱡᱮ ᱚᱸᱰᱮ ᱡᱟᱹᱥᱛᱤ ᱠᱷᱚᱱ ᱡᱟᱹᱥᱛᱤ ᱚᱱᱠᱟᱱᱟᱜ ᱫᱟᱜ ᱫᱚᱦᱚ ᱨᱮᱭᱟᱜ ᱰᱨᱟᱢ ᱠᱚ ᱡᱩᱫᱤ ᱠᱚ ᱵᱚᱱᱫᱮᱡᱽ ᱫᱟᱲᱮᱭᱟᱜᱼᱟ ᱚᱸᱰᱮ ᱫᱟᱜ ᱨᱤᱡᱟᱨᱵᱽ ᱫᱚᱦᱚ ᱜᱟᱱᱚᱜᱼᱟ ᱟᱨ ᱥᱟᱶᱛᱮ ᱡᱩᱫᱤ ᱚᱱᱠᱟᱱᱟᱜ ᱡᱟᱦᱟᱱᱟᱜ ᱥᱟᱵᱼᱢᱟᱨᱥᱤᱵᱮᱞ ᱠᱚ ᱢᱮᱱᱟᱜ ᱠᱷᱟᱱ ᱚᱸᱰᱮ ᱠᱷᱚᱱ ᱞᱟᱭᱤᱱ ᱠᱟᱛᱮ ᱴᱮᱝᱠ ᱨᱮ ᱟᱨ ᱵᱟᱝ ᱫᱟᱜ ᱚᱱᱠᱟᱱᱟᱜ ᱫᱚᱦᱚ ᱡᱟᱭᱜᱟᱨᱮ ᱫᱟᱜ ᱨᱟᱠᱷᱟ ᱫᱚᱦᱚ ᱠᱟᱛᱮ ᱤᱱᱟᱹ ᱟᱠᱷᱲᱟ ᱨᱮᱭᱟᱜ ᱫᱟᱜ ᱥᱟᱯᱞᱟᱭ ᱫᱚ ᱱᱟᱯᱟᱭ ᱛᱮᱜᱮ ᱞᱚᱨᱟᱣ ᱜᱟᱱᱚᱜᱼᱟ ᱢᱮᱱᱛᱮ ᱢᱚᱱᱮᱭᱟᱹᱧ ᱤᱧ